ᱥᱟᱸᱜᱷᱟᱨ ᱥᱟᱸᱜᱷᱟᱨ ᱤᱫᱤ ᱠᱟᱛᱮ ᱟᱨ ᱪᱮᱫ ᱤᱧ ᱢᱮᱱᱟ ᱟᱞᱮ ᱟᱛᱳ ᱨᱮᱫᱚ ᱥᱟᱸᱜᱷᱟᱨ ᱡᱟᱭᱜᱟ ᱫᱚ ᱵᱟᱹᱱᱩᱜᱼᱟ ᱢᱮᱱᱠᱷᱟᱱ ᱱᱚᱣᱟ ᱵᱮᱞᱯᱟᱦᱟᱲᱤ ᱨᱮ ᱡᱮᱢᱚᱱ ᱜᱟᱰᱨᱟᱥᱤᱱᱤ ᱜᱷᱟᱜᱽᱨᱟ ᱢᱟᱨᱟᱝ ᱵᱩᱨᱩ ᱦᱟᱹᱛᱤᱢᱟᱨᱟ ᱵᱩᱨᱩ ᱟᱨᱚ ᱟᱨᱚ ᱟᱭᱢᱟ ᱵᱩᱨᱩ ᱦᱮᱱᱟᱜᱼᱟ ᱛᱚ ᱚᱱᱠᱟᱜᱮ ᱟᱞᱮ ᱫᱩ ᱦᱟᱡᱟᱨ ᱩᱱᱤᱥ ᱥᱟᱞ ᱨᱮ ᱤᱧ ᱫᱚ ᱛᱚᱠᱷᱚᱱ ᱠᱞᱟᱥ ᱱᱟᱭᱤᱱ ᱨᱮᱧ ᱚᱞᱚᱜ ᱠᱟᱱ ᱛᱟᱦᱮᱸᱜᱼᱟ ᱛᱚ ᱚᱸᱰᱮ ᱨᱮᱱ ᱴᱤᱭᱩᱥᱤᱱᱤᱭ ᱯᱟᱲᱦᱟᱜ ᱛᱟᱦᱮᱸᱜᱼᱟ ᱛᱚ ᱚᱸᱰᱮᱨᱮᱱ ᱢᱟᱪᱮᱫ ᱠᱚᱠᱚ ᱢᱮᱱᱮ ᱠᱟᱱᱟ ᱡᱮ ᱫᱟᱬᱟᱱ ᱪᱟᱞᱟᱜ ᱦᱩᱭᱩᱜᱼᱟ ᱛᱚ ᱟᱞᱮ ᱦᱚᱸ ᱡᱚᱛᱚᱜᱮ ᱚᱲᱟᱜ ᱠᱚᱨᱮᱞᱮ ᱞᱟᱹᱭᱟᱫ ᱠᱚᱣᱟ ᱚᱲᱟᱜ ᱦᱚᱲ ᱠᱚ ᱜᱚᱜᱚ ᱵᱟᱵᱟ ᱠᱤᱱ ᱞᱟᱹᱭ ᱠᱮᱫᱟ ᱪᱟᱞᱟᱜ ᱢᱮ ᱛᱟᱦᱚᱞᱮ ᱡᱷᱚᱛᱚᱜᱮᱠᱚ ᱥᱮᱱᱚᱜ ᱠᱟᱱᱟ ᱟᱢ ᱫᱚ ᱪᱮᱫᱟᱜ ᱮᱢ ᱛᱟᱦᱮᱱᱟ ᱟᱢ ᱦᱚᱸ ᱥᱮᱱᱚᱜ ᱢᱮ ᱛᱚ ᱚᱱᱠᱟᱜᱮ ᱤᱧ ᱦᱚᱸ ᱥᱮᱱᱤᱱᱟᱹᱧ ᱛᱚ ᱟᱞᱮ ᱫᱚ ᱵᱟᱥ ᱛᱮᱞᱮ ᱪᱟᱞᱟᱣ ᱞᱮᱱᱟ ᱛᱟᱨᱯᱚᱨᱮ ᱵᱷᱳᱨ ᱛᱮᱞᱮ ᱩᱰᱩᱝ ᱠᱟᱱᱟ ᱩᱢ ᱯᱷᱟᱨᱪᱟ ᱠᱟᱛᱮ ᱜᱮ ᱵᱷᱳᱨ ᱛᱮᱞᱮ ᱩᱰᱩᱝ ᱮᱱᱟ ᱛᱟᱨᱯᱚᱨᱮ ᱳᱭ ᱢᱤᱫ ᱜᱷᱚᱱᱴᱟ ᱜᱟᱱ ᱴᱟᱭᱤᱢᱮ ᱦᱟᱛᱟᱣ ᱠᱮᱫ ᱛᱟᱞᱮᱭᱟ ᱦᱟᱱᱟ ᱱᱟᱣᱟ ᱦᱟᱸᱰᱮ ᱱᱟᱰᱮ ᱦᱟᱸᱰᱮ ᱦᱟᱛᱟᱣ ᱱᱟᱸᱰᱮ ᱦᱟᱛᱟᱣ ᱦᱟᱛᱟᱣ ᱠᱟᱜ ᱨᱮᱦᱚᱸ ᱠᱚ ᱡᱤᱱᱤᱥ ᱠᱚᱫᱚ ᱦᱟᱸᱰᱮ ᱱᱷᱟᱰᱮ ᱜᱮ ᱛᱟᱦᱮᱸ ᱠᱟᱱᱟ ᱥᱮ ᱚᱱᱟ ᱠᱷᱟᱹᱛᱤᱨ ᱦᱟᱱᱟ ᱱᱟᱣᱟ ᱦᱟᱛᱟᱣ ᱦᱟᱛᱟᱣ ᱛᱮ ᱫᱮᱨᱤᱭᱱᱟᱞᱮ ᱛᱟᱨᱚᱯᱮᱨ ᱯᱩᱨᱟᱹ ᱢᱟᱱᱮ ᱚᱠᱛᱚ ᱛᱚᱠᱷᱚᱱ ᱫᱚ ᱡᱚᱢ ᱴᱟᱭᱤᱢ ᱮᱛᱚ ᱨᱮᱸᱜᱮᱡ ᱠᱟᱱᱟ ᱵᱟᱥ ᱨᱮᱜᱮ ᱢᱟᱱᱮ ᱯᱨᱚᱪᱩᱨ ᱯᱨᱚᱪᱩᱨ ᱢᱟᱱᱮ ᱯᱨᱚᱪᱩᱨ ᱫᱚᱢᱮ ᱨᱮᱸᱜᱮᱡ ᱠᱟᱱᱟ ᱛᱚ ᱛᱤᱭᱳᱜ ᱠᱮᱫᱟᱞᱮ ᱟᱬᱜᱚᱭᱱᱟᱞᱮ ᱛᱚ ᱯᱟᱹᱭᱞᱟᱹ ᱡᱚᱢ ᱦᱩᱭᱱᱟ ᱱᱟᱥᱛᱟ ᱵᱟᱲᱟᱭᱱᱟᱞᱮ ᱛᱟᱨᱯᱚᱨᱮ ᱞᱮ ᱪᱟᱞᱟᱣᱱᱟ ᱟᱨ ᱤᱥᱤᱱ ᱫᱚ ᱤᱥᱤᱱ ᱦᱚᱲᱞᱮ ᱟᱹᱜᱩᱞᱮᱫ ᱠᱤᱱ ᱛᱟᱦᱮᱸᱜᱼᱟ ᱟᱫᱚᱞᱮ ᱪᱟᱞᱟᱣ ᱮᱱᱟ ᱜᱚᱢᱠᱮ ᱛᱟᱠᱚ ᱥᱟᱶ ᱯᱷᱚᱴᱚ ᱠᱚᱞᱮ ᱛᱩᱞᱟᱹᱣ ᱮᱱᱟ ᱟᱨᱦᱚᱸᱞᱮ ᱫᱟᱬᱟᱵᱟᱲᱟ ᱠᱮᱫᱟ ᱛᱚ ᱚᱸᱰᱮ ᱨᱮᱱᱟᱜ ᱫᱟᱜ ᱫᱚ ᱟᱹᱰᱤ ᱢᱚᱡᱽ ᱫᱟᱜ ᱢᱟᱱᱮ ᱯᱩᱨᱟᱹ ᱟᱨᱥᱤ ᱞᱮᱠᱟ ᱯᱩᱨᱟᱹ ᱢᱚᱱᱮ ᱡᱤᱱᱤ ᱠᱚ ᱞᱟᱲᱮᱡ ᱩᱛᱟᱹᱨᱚᱜ ᱛᱟᱢᱟ ᱟᱹᱰᱤ ᱢᱚᱡᱽ ᱫᱟᱜ ᱢᱟᱱᱮ ᱮᱛᱚ ᱪᱮᱦᱨᱟ ᱡᱮ ᱞᱟᱹᱭᱛᱮ ᱵᱟᱹᱧ ᱵᱩᱡᱷᱟᱹᱣ ᱫᱟᱲᱮᱭᱟᱜᱼᱟ ᱛᱟᱨᱯᱚᱨ ᱟᱫᱚ ᱡᱚᱢᱞᱮ ᱦᱮᱡ ᱮᱱᱟ ᱤᱥᱤᱱ ᱵᱟᱥᱟᱝ ᱦᱩᱭᱮᱱ ᱠᱷᱟᱱ ᱦᱚᱦᱚᱣᱟᱫ ᱞᱮᱭᱟ ᱠᱚ ᱡᱮ ᱦᱤᱡᱩᱜ ᱯᱮ ᱡᱚᱢᱯᱮ ᱛᱚ ᱟᱫᱚ ᱡᱚᱢ ᱠᱮᱫᱟᱞᱮ ᱚᱸᱰᱮ ᱟᱹᱰᱤ ᱠᱤᱪᱷᱩ ᱛᱟᱦᱮᱱᱟ ᱫᱟᱠᱟ ᱢᱟᱱᱮ ᱡᱟᱦᱟᱸ ᱡᱟ ᱡᱟᱵᱚᱛᱤ ᱛᱟᱦᱮᱱᱟ ᱢᱤᱥᱴᱤ ᱢᱩᱠᱷ ᱡᱤᱞ ᱦᱟᱹᱠᱩ ᱠᱷᱟᱹᱥᱤ ᱦᱚᱸ ᱠᱚ ᱩᱛᱩ ᱞᱮᱫ ᱜᱮᱭᱟ ᱢᱮᱱᱠᱷᱟᱱ ᱤᱧ ᱫᱚ ᱠᱷᱟᱹᱥᱤ ᱡᱤᱞ ᱠᱚᱫᱚ ᱵᱟᱹᱧ ᱡᱚᱢ ᱜᱮᱭᱟ ᱵᱚᱭᱞᱟᱨ ᱜᱮᱧ ᱡᱚᱢ ᱞᱮᱫᱟ ᱚᱱᱟ ᱯᱚᱨᱮ ᱟᱨᱚ ᱫᱟᱬᱟᱱ ᱞᱮ ᱥᱮᱱᱮᱱᱟ ᱜᱚᱢᱠᱮ ᱛᱟᱠᱚ ᱥᱟᱶ ᱜᱚᱢᱠᱮ ᱢᱟᱪᱮᱛᱟᱹᱱᱤ ᱟᱨᱚ ᱟᱹᱰᱤ ᱟᱭᱢᱟ ᱜᱟᱛᱮ ᱠᱚ ᱡᱷᱚᱛᱚ ᱜᱮᱞᱮ ᱥᱮᱱ ᱮᱱᱟ ᱛᱟᱨᱯᱚᱨ ᱟᱞᱮ ᱞᱮ ᱯᱷᱚᱴᱚ ᱵᱟᱲᱟᱭᱮᱱᱟ ᱟᱹᱰᱤ ᱟᱭᱢᱟ ᱢᱟᱱᱮ ᱨᱟᱹᱥᱠᱟᱹ ᱡᱷᱚᱛᱚ ᱢᱤᱫ ᱥᱟᱶᱛᱮ ᱪᱟᱞᱟᱜ ᱨᱮᱱᱟᱜ ᱨᱟᱹᱥᱠᱟᱹ ᱜᱮ ᱟᱞᱟᱫᱟ ᱦᱮᱸᱥᱮ ᱚᱝᱠᱟ ᱜᱮ ᱡᱷᱚᱛᱚ ᱜᱮᱞᱮ ᱫᱟᱬᱟ ᱵᱟᱲᱟ ᱠᱮᱫᱟ ᱛᱚ ᱟᱭᱩᱵ ᱟᱭᱩᱵ ᱥᱮᱫ ᱚᱲᱟᱜ ᱞᱮ ᱨᱩᱣᱟᱹᱲᱱᱟ ᱛᱟᱨᱯᱚᱨᱮ ᱚᱱᱠᱟᱜᱮ ᱠᱟᱨᱚᱱ ᱫᱟᱭᱤᱛᱛᱚ ᱠᱟᱮᱛᱼᱮ ᱤᱫᱤᱭ ᱠᱟᱫ ᱢᱮᱭᱟ ᱜᱚᱢᱠᱮ ᱢᱟᱪᱮᱛᱟᱱᱤ ᱛᱟᱠᱚ ᱫᱟᱭᱤᱛᱛᱚ ᱟᱛᱮ ᱚᱲᱟᱜ ᱨᱮᱜᱮ ᱛᱤᱭᱟᱹᱜ ᱦᱚᱴᱚ ᱠᱟᱢᱟᱭ ᱛᱚ ᱚᱱᱠᱟ ᱜᱮ ᱜᱚᱢᱠᱮ ᱛᱟᱠᱚ ᱫᱚ ᱵᱟᱭᱤᱠ ᱛᱮᱠᱚ ᱤᱫᱤ ᱦᱚᱴᱚ ᱠᱟᱜ ᱞᱮᱭᱟ ᱟᱞᱮ ᱮᱴᱠᱮᱴᱚᱬᱮ ᱫᱚ ᱵᱟᱝ ᱦᱩᱭ ᱠᱟᱱᱟ ᱚᱱᱟ ᱯᱚᱨᱞᱮ ᱪᱟᱞᱟᱣ ᱞᱮᱱᱟ ᱟᱭᱳᱼᱵᱟᱵᱟ ᱵᱚᱠᱚ ᱵᱚᱭᱦᱟ ᱦᱚᱯᱚᱱ ᱟᱭᱚ ᱦᱚᱯᱚᱱ ᱵᱟ ᱜᱚᱲᱚᱢ ᱵᱩᱲᱦᱤ ᱜᱚᱲᱚᱢ ᱵᱟ ᱥᱟᱱᱟᱢ ᱠᱚᱜᱮ ᱡᱷᱚᱛᱚ ᱠᱚᱜᱮᱞᱮ ᱥᱮᱱ ᱞᱮᱱᱟ ᱠᱟᱱᱟᱭ ᱥᱚᱨ ᱫᱤᱠᱩ ᱛᱮᱫᱚᱠᱚ ᱞᱟᱹᱭᱟ ᱠᱟᱱᱟᱭ ᱥᱚᱨ ᱟᱨ ᱟᱵᱚ ᱥᱟᱱᱛᱟᱲ ᱛᱮᱫᱚ ᱵᱚᱱ ᱞᱟᱹᱭᱟ ᱢᱟᱨᱟᱝ ᱵᱩᱨᱩ ᱡᱟᱦᱟᱸ ᱵᱩᱨᱩ ᱫᱚ ᱵᱚᱪᱷᱚᱨ ᱨᱮ ᱢᱤᱫ ᱫᱷᱟᱣ ᱵᱚᱱ ᱧᱮᱞ ᱜᱮᱭᱟ ᱟᱨ ᱚᱸᱰᱮ ᱦᱚᱸ ᱫᱚᱢᱮ ᱠᱚ ᱦᱚᱲᱚᱜ ᱜᱮᱭᱟ ᱫᱚᱢᱮ ᱦᱚᱲᱚᱜ ᱫᱚ ᱪᱮᱫ ᱞᱮᱠᱟ ᱵᱚᱪᱷᱚᱨ ᱨᱮ ᱢᱤᱫ ᱫᱷᱟᱣ ᱦᱩᱭᱩᱜᱼᱟ ᱪᱮᱫᱟᱜ ᱵᱟᱠᱚ ᱦᱚᱲᱚᱜᱼᱟ ᱢᱟᱥᱮ ᱪᱟᱞᱟᱣᱱᱟᱞᱮ ᱟᱨ ᱵᱷᱳᱨ ᱛᱮᱜᱮ ᱛᱩᱫ ᱞᱮᱱᱟ ᱵᱷᱳᱨ ᱛᱮᱞᱮ ᱪᱟᱞᱟᱣ ᱞᱮᱱᱟ ᱢᱟᱨᱩᱛᱤ ᱛᱮ ᱚᱸᱰᱮ ᱦᱚᱸ ᱛᱤᱭᱟᱹᱜ ᱛᱮ ᱟᱹᱰᱤ ᱞᱮᱹᱴ ᱠᱟᱱᱟ ᱛᱟᱯᱚᱨᱮ ᱪᱟᱞᱟᱣ ᱛᱚᱨᱟᱞᱮ ᱡᱚᱢ ᱠᱮᱫᱟ ᱴᱤᱯᱷᱤᱱ ᱱᱟᱞᱮ ᱴᱤᱯᱷᱤᱱ ᱠᱟᱛᱮ ᱫᱚ ᱵᱩᱨᱩ ᱛᱮᱞᱮ ᱫᱮᱡ ᱮᱱᱟ ᱫᱮᱡ ᱮᱱ ᱠᱷᱟᱱᱞᱮ ᱫᱮᱡ ᱢᱟᱞᱮ ᱫᱮᱡ ᱮᱱᱟ ᱟᱬᱜᱚ ᱥᱚᱢᱚᱭ ᱫᱚ ᱛᱚᱠᱷᱚᱱ ᱫᱚ ᱢᱟᱱᱮ ᱮᱛᱚ ᱫᱟᱜ ᱫᱟᱭ ᱮᱛᱚ ᱫᱟᱜ ᱮᱫᱟᱭ ᱪᱮᱫ ᱤᱧ ᱞᱟᱹᱭᱟ ᱟᱨᱚ ᱢᱟᱱᱮ ᱥᱮᱛᱟᱜ ᱠᱷᱚᱱᱟᱜ ᱜᱮ ᱨᱤᱢᱤᱞ ᱨᱤᱢᱤᱞ ᱞᱮᱫᱟᱭ ᱢᱮᱱᱠᱷᱟᱱ ᱪᱷᱟᱛᱟ ᱠᱚᱫᱚᱞᱮ ᱤᱫᱤ ᱛᱟᱨᱟ ᱞᱮᱫ ᱛᱟᱦᱮᱸᱜᱼᱟ ᱪᱷᱟᱛᱟ ᱠᱚᱫᱚᱞᱮ ᱤᱫᱤ ᱛᱟᱨᱟᱞᱮᱫ ᱛᱟᱦᱮᱸᱜᱼᱟ ᱛᱚ ᱟᱫᱚ ᱢᱟᱱᱮ ᱵᱩᱨᱩ ᱠᱟᱱᱟ ᱥᱮ ᱫᱚᱢᱮ ᱞᱮᱸᱡᱮᱫ ᱟᱠᱟᱱᱟ ᱟᱬᱜᱚᱱ ᱠᱟᱱᱟᱞᱮ ᱟᱬᱜᱚ ᱟᱬᱜᱚ ᱛᱮᱜᱮ ᱢᱤᱫᱴᱟᱝ ᱜᱚᱲᱚᱢ ᱵᱩᱲᱦᱤ ᱫᱚᱭ ᱠᱚᱸᱰᱮᱞᱮᱱᱟ ᱟᱞᱮᱢᱟᱞᱮ ᱵᱚᱛᱚᱨᱮᱱᱟ ᱟᱞᱮ ᱦᱚᱸᱛᱚ ᱜᱚᱲᱚᱢ ᱵᱩᱲᱦᱤ ᱠᱚᱞᱮ ᱤᱫᱤ ᱛᱚᱨᱟ ᱟᱠᱟᱫ ᱠᱚᱣᱟ ᱛᱟᱦᱚᱞᱮ ᱩᱱᱠᱩ ᱥᱟᱵ ᱟᱬᱜᱚ ᱠᱚ ᱦᱩᱭᱩᱜ ᱠᱟᱱᱟ ᱛᱚ ᱛᱟᱦᱚᱞᱮ ᱩᱱᱠᱩ ᱟᱬᱜᱚ ᱟᱬᱜᱚ ᱛᱮ ᱟᱹᱰᱤ ᱟᱭᱢᱟ ᱞᱮᱴᱮᱱᱟ ᱟᱨ ᱪᱮᱫᱠᱟ ᱵᱷᱤᱲ ᱚᱱᱠᱟ ᱵᱷᱤᱲ ᱟᱞᱮ ᱢᱟ ᱠᱟᱛᱷᱟ ᱛᱟᱦᱮᱞᱮᱱᱟ ᱵᱟᱲᱟ ᱜᱷᱟᱴ ᱞᱮ ᱥᱮᱱᱚᱜᱼᱟ ᱚᱸᱰᱮ ᱫᱚ ᱢᱟᱱᱮ ᱢᱟᱨᱟᱝ ᱵᱩᱨᱩ ᱴᱷᱮᱱ ᱫᱚ ᱟᱨ ᱢᱤᱫᱴᱟᱝ ᱢᱟᱱᱮ ᱚᱱᱟ ᱡᱟᱭᱜᱟ ᱢᱮᱱᱟᱜᱼᱟ ᱚᱱᱟ ᱫᱚ ᱢᱟᱱᱮ ᱫᱟᱬᱟᱱ ᱡᱟᱭᱜᱟ ᱡᱚᱢ ᱧᱩ ᱠᱚᱜᱮ ᱦᱩᱭᱩᱜᱼᱟ ᱵᱟᱲᱟᱜᱷᱟᱴ ᱚᱸᱰᱮ ᱫᱚ ᱮᱱᱮᱡ ᱦᱚᱸᱠᱚ ᱮᱱᱮᱡ ᱜᱮᱭᱟ ᱟᱫᱚ ᱪᱤᱠᱟᱛᱮᱢ ᱥᱮᱱᱚᱜᱼᱟ ᱱᱚᱛᱮ ᱫᱟᱜ ᱮᱫᱟᱭ ᱟᱨ ᱱᱚᱛᱮ ᱜᱚᱲᱚᱢ ᱵᱩᱲᱦᱤ ᱛᱟᱠᱚᱢ ᱤᱫᱤ ᱛᱚᱨᱟ ᱟᱠᱟᱫ ᱠᱚᱣᱟ ᱪᱤᱠᱟᱹᱛᱮᱢ ᱥᱮᱱᱚᱜᱼᱟ ᱛᱟᱯᱚᱨ ᱟᱫᱚ ᱵᱟᱞᱮ ᱥᱮᱱᱞᱮᱱᱟ ᱟᱫᱚ ᱜᱚᱲᱚᱢ ᱵᱩᱲᱦᱤ ᱠᱚᱦᱚᱸ ᱩᱱᱠᱩ ᱦᱚᱸᱠᱚ ᱢᱟᱱᱮ ᱫᱟᱜ ᱮᱫᱟᱭ ᱥᱮ ᱟᱨ ᱵᱚᱛᱚᱨᱟᱠᱟᱱᱟᱠᱚ ᱵᱚᱭᱮᱥ ᱠᱚᱦᱚᱸ ᱦᱩᱭ ᱜᱚᱫ ᱟᱠᱟᱱ ᱛᱟᱠᱚᱣᱟ ᱚᱱᱟ ᱠᱷᱟᱹᱛᱤᱨ ᱛᱟᱦᱚᱞᱮ ᱫᱚ ᱪᱮᱫ ᱮᱢ ᱪᱤᱠᱟᱹᱭᱟ ᱟᱫᱚᱞᱮ ᱟᱬᱜᱚᱭᱱᱟ ᱟᱬᱜᱚ ᱠᱟᱛᱮ ᱡᱚᱢ ᱵᱟᱲᱟ ᱦᱩᱭᱱᱟ ᱠᱟᱨᱚᱱ ᱦᱟᱱᱮ ᱴᱤᱯᱷᱤᱱ ᱠᱟᱫᱟᱞᱮ ᱟᱫᱚ ᱪᱮᱫ ᱦᱚᱸ ᱵᱟᱞᱮ ᱡᱚᱢ ᱠᱟᱫᱟ ᱛᱚ ᱛᱟᱦᱚᱞᱮ ᱚᱱᱟ ᱠᱷᱟᱹᱛᱤᱨ ᱡᱟᱦᱟᱱᱟᱜ ᱡᱚᱢ ᱦᱩᱭᱮᱱᱟ ᱛᱟᱨᱯᱚᱨ ᱟᱫᱚ ᱡᱚᱛᱚ ᱜᱮ ᱟᱨ ᱢᱟᱱᱮ ᱠᱟᱠᱩ ᱛᱟᱠᱚ ᱫᱚ ᱩᱱᱠᱩ ᱫᱚ ᱢᱟᱱᱮ ᱮᱴᱟᱜ ᱥᱮᱫ ᱛᱮᱠᱚ ᱟᱬᱜᱚᱱ ᱠᱟᱱ ᱛᱟᱦᱮᱸᱫ ᱩᱱᱠᱩ ᱫᱚᱞᱮ ᱟᱫ ᱠᱟᱫ ᱠᱚᱣᱟ ᱛᱟᱦᱚᱞᱮ ᱟᱫ ᱠᱚ ᱠᱷᱟᱱ ᱞᱮ ᱛᱚ ᱩᱱᱠᱩ ᱯᱟᱸᱡᱟ ᱯᱟᱸᱡᱟ ᱯᱟᱸᱡᱟ ᱛᱮᱜᱮ ᱯᱷᱳᱱ ᱛᱮ ᱟᱨ ᱮᱛᱚ ᱦᱚᱲ ᱵᱷᱤᱲ ᱨᱮᱫᱚ ᱯᱷᱳᱱ ᱠᱚᱫᱚ ᱵᱟᱝ ᱞᱟᱜᱟᱜ ᱜᱮᱭᱟ ᱦᱮᱸᱥᱮ ᱯᱷᱳᱱ ᱠᱚᱫᱚ ᱵᱟᱝ ᱞᱟᱜᱟᱜ ᱜᱮᱭᱟ ᱟᱫᱚ ᱚᱱᱠᱟ ᱠᱟᱛᱮ ᱜᱮ ᱚᱲᱟᱜ ᱞᱮ ᱦᱮᱡ ᱮᱱᱟ ᱴᱷᱤᱠᱜᱮᱭᱟ ᱟᱨ ᱦᱚᱜᱼᱚᱭ ᱠᱤᱪᱷᱩ ᱫᱤᱱ ᱢᱟᱲᱟᱝ ᱪᱮᱫ ᱤᱧ ᱞᱟᱹᱭᱟ ᱜᱚᱢᱠᱮ ᱟᱨ ᱢᱟᱪᱮᱛᱟᱹᱱᱤ ᱟᱠᱚ ᱟᱞᱮ ᱠᱚ ᱢᱮᱛᱟᱞᱮ ᱠᱟᱱᱟ ᱪᱚᱞᱚ ᱥᱩᱥᱩᱱᱤᱭᱟᱹ ᱵᱩᱨᱩ ᱥᱟᱸᱜᱷᱟᱨ ᱵᱚᱱ ᱪᱟᱞᱟᱜᱼᱟ ᱟᱞᱮ ᱢᱟ ᱡᱚᱛᱚ ᱠᱚᱞᱮ ᱴᱷᱤᱠᱜᱮᱭᱟ ᱥᱤᱱᱤᱭᱟᱨ ᱫᱟᱫᱟ ᱛᱟᱠᱚ ᱥᱤᱱᱤᱭᱟᱨ ᱫᱤᱫᱤ ᱛᱟᱠᱚ ᱡᱩᱱᱤᱭᱟᱨ ᱢᱟᱹᱭ ᱛᱟᱠᱚ ᱡᱩᱱᱤᱭᱟᱨ ᱵᱟᱹᱵᱩ ᱛᱟᱠᱚ ᱟᱞᱮ ᱡᱷᱚᱛᱚ ᱜᱮᱛᱚ ᱞᱮ ᱨᱮᱵᱮᱱ ᱮᱱᱟᱞᱮ ᱛᱟᱦᱚᱞᱮ ᱟᱞᱮ ᱵᱟᱥ ᱠᱚ ᱵᱷᱟᱲᱟ ᱠᱮᱫ ᱛᱟᱞᱮᱭᱟ ᱵᱟᱥ ᱵᱷᱟᱲᱟ ᱠᱟᱛᱮ ᱚᱸᱰᱮ ᱦᱚᱸ ᱥᱮᱛᱟᱜ ᱨᱮᱜᱮ ᱪᱟᱞᱟᱜ ᱠᱟᱛᱷᱟ ᱟᱫᱚ ᱞᱟᱹᱭᱮᱫ ᱢᱚᱪᱟ ᱴᱟᱭᱤᱢ ᱟᱨ ᱦᱚᱲ ᱩᱰᱩᱝ ᱴᱟᱭᱤᱢ ᱫᱚ ᱵᱚᱦᱩ ᱛᱚᱯᱷᱟᱛ ᱡᱟᱦᱟᱸ ᱛᱤᱱᱨᱮᱢ ᱞᱟᱹᱭᱟ ᱚᱱᱟ ᱴᱟᱭᱤᱢ ᱨᱮᱫᱚ ᱛᱤᱥ ᱨᱮᱦᱚᱸ ᱵᱟᱢ ᱩᱰᱩᱝ ᱫᱟᱲᱮᱭᱟᱜᱼᱟ ᱦᱮᱸᱥᱮ ᱛᱚ ᱚᱱᱠᱟᱜᱮ ᱞᱮᱴ ᱮᱱᱟᱞᱮ ᱞᱮᱴᱮᱱ ᱠᱷᱟᱱᱞᱮ ᱪᱟᱞᱟᱣ ᱱᱟᱞᱮ ᱵᱟᱥᱛᱮ ᱚᱸᱰᱮ ᱦᱚᱸ ᱦᱟᱱᱟᱼᱱᱟᱣᱟ ᱡᱤᱱᱤᱥ ᱠᱚ ᱦᱟᱸᱰᱮᱼᱱᱟᱰᱮ ᱦᱟᱛᱟᱣ ᱤᱫᱤᱭᱫᱟᱞᱮ ᱠᱟᱨᱚᱱ ᱡᱟᱦᱟᱸ ᱡᱤᱱᱤᱥ ᱠᱚᱠᱚ ᱦᱟᱛᱟᱣ ᱠᱮᱫᱟ ᱜᱚᱢᱠᱮ ᱛᱟᱠᱚ ᱛᱚ ᱚᱱᱟ ᱡᱤᱱᱤᱥ ᱠᱚᱫᱚ ᱦᱟᱸᱰᱮᱼᱱᱷᱟᱰᱮ ᱜᱮ ᱫᱚᱦᱚ ᱢᱮᱱᱟᱜᱼᱟ ᱢᱟᱱᱮ ᱚᱱᱛᱮ ᱨᱟᱥᱟᱛ ᱨᱮᱜᱮ ᱚᱱᱟ ᱡᱤᱱᱤᱥ ᱠᱚᱞᱮ ᱦᱟᱛᱟᱣ ᱞᱮᱫ ᱛᱟᱦᱮᱸᱜᱼᱟ ᱛᱟᱦᱚᱞᱮ ᱚᱸᱰᱮ ᱵᱟᱥ ᱠᱚᱠᱚ ᱛᱤᱸᱜᱩ ᱟᱪᱩᱨᱮᱫᱟ ᱥᱟᱢᱟᱱ ᱠᱚᱞᱮ ᱞᱟᱫᱮᱭᱮᱫ ᱛᱟᱞᱮᱭᱟ ᱥᱮᱱ ᱮᱱᱟᱞᱮ ᱟᱨ ᱢᱟᱱᱮ ᱱᱚᱰᱮ ᱠᱷᱚᱱ ᱥᱤᱞᱫᱟᱹ ᱠᱷᱚᱱᱟᱜ ᱫᱚ ᱠᱷᱟᱛᱲᱟ ᱫᱚ ᱟᱹᱰᱤ ᱟᱭᱢᱟ ᱥᱟᱺᱜᱤᱧᱟ ᱠᱷᱟᱛᱲᱟ ᱠᱷᱟᱛᱲᱟ ᱯᱟᱨᱚᱢ ᱠᱟᱛᱮ ᱦᱟᱱᱛᱮ ᱢᱟᱱᱮ ᱥᱩᱥᱩᱱᱤᱭᱟᱹ ᱢᱟᱱᱮ ᱵᱚᱦᱩᱛ ᱥᱟᱺᱜᱤᱧᱟ ᱛᱚ ᱡᱚᱛᱚ ᱜᱮ ᱯᱳᱭᱞᱳ ᱫᱚ ᱜᱚᱢᱠᱮ ᱛᱟᱠᱚ ᱟᱞᱮ ᱡᱚᱛᱚ ᱜᱮᱞᱮ ᱥᱮᱨᱮᱧ ᱤᱫᱤᱭᱮᱛ ᱛᱟᱦᱮᱸᱜᱼᱟ ᱨᱟᱹᱥᱠᱟᱹ ᱤᱫᱤᱭᱮᱛ ᱛᱟᱦᱮᱸᱜᱼᱟ ᱞᱮ ᱛᱩᱢᱫᱟᱜ ᱴᱟᱢᱟᱠᱟᱛᱮ ᱞᱮ ᱥᱮᱱ ᱞᱮᱱ ᱛᱟᱦᱮᱸᱜᱼᱟ ᱡᱚᱛᱚᱣᱟᱜ ᱜᱮ ᱟᱵᱚᱣᱟᱜ ᱥᱟᱯᱟᱵ ᱟᱜ ᱜᱮ ᱡᱟᱦᱟᱸ ᱥᱟᱱᱛᱟᱲᱟᱜ ᱛᱤᱨᱮ ᱥᱟᱵᱟᱯ ᱠᱚ ᱛᱟᱦᱮᱱᱟ ᱡᱚᱛᱚ ᱞᱮ ᱤᱫᱤ ᱛᱚᱨᱟ ᱞᱮᱫ ᱛᱟᱦᱮᱸᱜᱼᱟ ᱛᱩᱢᱫᱟᱜ ᱴᱟᱢᱟᱠ ᱨᱮᱜᱽᱲᱟ ᱟᱨᱚ ᱟᱭᱢᱟ ᱡᱤᱱᱤᱥ ᱥᱮᱱ ᱮᱱᱟᱞᱮ ᱵᱮᱥ ᱟᱬᱜᱚᱭᱮᱱᱟᱞᱮ ᱜᱚᱢᱠᱮ ᱫᱟᱫᱟ ᱫᱤᱫᱤ ᱡᱷᱚᱛᱚ ᱞᱮ ᱪᱟᱞᱟᱣᱮᱱᱟ ᱥᱩᱥᱩᱱᱤᱭᱟᱹ ᱵᱩᱨᱩ ᱫᱮᱡ ᱛᱟᱨᱯᱚᱨᱮ ᱫᱮᱡᱚᱜ ᱚᱠᱛᱮ ᱜᱚᱢᱠᱮ ᱛᱟᱠᱚ ᱥᱮᱨᱮᱧ ᱤᱫᱤᱭᱮᱫ ᱛᱟᱦᱮᱸᱜᱼᱟᱠᱚ ᱛᱚ ᱚᱱᱠᱟ ᱜᱮ ᱥᱮᱨᱮᱧ ᱤᱫᱤᱭ ᱫᱟᱠᱚ ᱟᱞᱮ ᱦᱚᱸ ᱛᱟᱭᱚᱢ ᱛᱟᱭᱚᱢ ᱛᱮᱞᱮ ᱪᱟᱞᱟᱜ ᱠᱟᱱᱟ ᱟᱨ ᱮᱛᱚ ᱪᱮᱛᱟᱱᱟ ᱮᱛᱚ ᱪᱮᱛᱟᱱᱟ ᱫᱮᱡ ᱫᱮᱡ ᱛᱮ ᱫᱮᱡ ᱫᱮᱡ ᱛᱮᱞᱮ ᱞᱟᱸᱜᱟ ᱪᱟᱵᱟᱭᱱᱟ ᱛᱟᱨᱯᱚᱨᱮ ᱫᱮᱡ ᱫᱮᱡ ᱛᱮᱞᱮ ᱞᱟᱸᱜᱟᱭᱱᱟ ᱡᱤᱨᱟᱹᱣ ᱵᱟᱲᱟ ᱠᱟᱛᱮ ᱟᱨᱚᱞᱮ ᱟᱬᱜᱚ ᱦᱮᱡ ᱮᱱᱟ ᱟᱬᱜᱚ ᱠᱟᱛᱮ ᱫᱟᱠᱟ ᱡᱚᱢ ᱠᱚ ᱦᱚᱦᱚᱣᱟᱫ ᱞᱮᱭᱟ ᱫᱟᱠᱟ ᱞᱮ ᱡᱚᱢ ᱠᱮᱫᱟ ᱫᱟᱠᱟ ᱡᱚᱢ ᱠᱟᱛᱮ ᱚᱱᱟ ᱥᱟᱢᱱᱮ ᱠᱚᱨᱮᱞᱮ ᱫᱟᱬᱟ ᱟᱹᱪᱩᱨ ᱠᱮᱫᱟ ᱟᱨ ᱚᱸᱰᱮ ᱤᱪᱟᱹᱜ ᱵᱟᱦᱟ ᱢᱩᱨᱩᱫ ᱵᱟᱦᱟ ᱯᱟᱨᱠ ᱦᱮᱱᱟᱜᱼᱟ ᱚᱸᱰᱮ ᱫᱚ ᱵᱟᱞᱮ ᱥᱮᱱ ᱫᱟᱲᱮ ᱠᱟᱣᱫᱟ ᱚᱠᱛᱚ ᱵᱟᱝ ᱛᱟᱦᱮᱸ ᱠᱟᱱᱛᱮ ᱛᱟᱨᱯᱚᱨ ᱟᱫᱚ ᱨᱩᱣᱟᱹᱲ ᱦᱮᱡ ᱱᱟᱞᱮ ᱵᱟᱥᱛᱮ ᱞᱮᱹᱴ ᱠᱟᱱᱟ ᱟᱹᱰᱤ ᱟᱹᱭᱩᱵ ᱦᱩᱭ ᱠᱟᱱᱟ ᱛᱚ ᱟᱞᱮ ᱫᱚ ᱢᱟᱱᱮ ᱠᱤᱪᱷᱩ ᱡᱚᱱ ᱫᱚ ᱚᱲᱟᱜ ᱫᱚ ᱵᱟᱞᱮ ᱨᱩᱣᱟᱹᱲ ᱞᱮᱱᱟ ᱠᱤᱪᱷᱩ ᱡᱚᱱ ᱫᱚ ᱥᱮᱯᱴᱤ ᱞᱟᱹᱜᱤᱫ ᱜᱚᱢᱠᱮ ᱛᱟᱠᱚ ᱚᱲᱟᱜ ᱨᱮᱞᱮ ᱛᱟᱦᱮᱸ ᱭᱮᱱᱟ ᱟᱨ ᱠᱤᱪᱷᱩ ᱡᱚᱱ ᱫᱡᱚ ᱚᱲᱟᱜ ᱠᱚ ᱨᱩᱣᱟᱹᱲᱮᱱ ᱛᱟᱞᱮᱭᱟ ᱢᱟᱱᱮ ᱵᱟᱭᱤᱠ ᱛᱮᱠᱚ ᱤᱫᱤ ᱦᱚᱴᱚ ᱠᱟᱫ ᱠᱚᱣᱟ ᱥᱟᱢᱱᱮ ᱨᱮᱱᱜᱮ ᱟᱨ ᱥᱟᱺᱜᱤᱧ ᱠᱚᱨᱮᱱ ᱫᱚ ᱪᱤᱠᱟᱹᱛᱮᱠᱚ ᱨᱩᱣᱟᱹᱲ ᱢᱮᱭᱟ ᱦᱮᱸᱥᱮ ᱨᱩᱣᱟᱹᱲ ᱫᱚ ᱜᱟᱱ ᱠᱚᱜᱼᱟ ᱢᱮᱱᱠᱷᱟᱱ ᱟᱞᱮ ᱜᱮᱞᱮ ᱞᱟᱹᱭᱮᱫᱟ ᱡᱮ ᱜᱟᱯᱟ ᱥᱮᱛᱟᱜ ᱨᱮᱞᱮ ᱪᱟᱞᱟᱜᱼᱟ ᱚᱱᱟ ᱜᱮ ᱱᱚᱣᱟ ᱜᱮ ᱥᱟᱸᱜᱷᱟᱨ ᱵᱟᱨᱮ ᱛᱮᱫᱚ ᱤᱧᱫᱚᱹᱧ ᱢᱮᱱ ᱥᱟᱹᱨᱤ ᱫᱟᱲᱮᱭᱟᱜᱼᱟ ᱟᱞᱮ ᱚᱱᱛᱮ ᱫᱚ ᱚᱱᱠᱟ ᱫᱚ ᱡᱟᱭᱜᱟ ᱫᱚ ᱵᱟᱹᱱᱩᱜᱼᱟ ᱢᱟᱱᱮ ᱪᱮᱫ ᱤᱧ ᱞᱟᱹᱭᱟ ᱵᱟᱝ ᱢᱟᱱᱮ ᱵᱟᱝ ᱜᱮ ᱵᱟᱹᱱᱩᱜᱼᱟ ᱮᱠᱟᱞ ᱜᱮ ᱡᱟ ᱦᱩᱭᱩᱜᱼᱟ ᱱᱚᱣᱟ ᱜᱷᱟᱜᱽᱨᱟ ᱜᱮ ᱥᱩᱨ ᱜᱮᱭᱟ ᱟᱨ ᱪᱮᱫ ᱦᱚᱸ ᱵᱟᱝ ᱩᱱᱟᱹᱜ ᱠᱤᱪᱷᱩ ᱫᱚ ᱵᱟᱝ ᱥᱩᱨᱟ ᱜᱷᱟᱜᱽᱨᱟ ᱜᱮ ᱦᱮᱡ ᱦᱩᱭᱩᱜ ᱠᱟᱱᱟ ᱦᱮᱡ ᱦᱩᱭᱩᱜ ᱜᱮᱭᱟ ᱵᱟᱠᱷᱟᱱ ᱵᱟᱝ ᱜᱷᱟᱜᱽᱨᱟ ᱦᱚᱸ ᱵᱷᱟᱞᱤᱜᱮ ᱢᱟᱱᱮ ᱵᱚᱪᱷᱚᱨ ᱨᱮ ᱢᱤᱫ ᱫᱤᱱ ᱫᱟᱬᱟ ᱫᱚ ᱵᱷᱟᱜᱤ ᱜᱮ ᱵᱩᱡᱷᱟᱹᱜᱼᱟ ᱚᱲᱟᱜ ᱨᱮ ᱛᱟᱦᱮᱸ ᱛᱟᱦᱮᱸ ᱛᱮ ᱵᱳᱨᱤᱝ ᱜᱮᱛᱚ ᱵᱩᱡᱷᱟᱹᱜ ᱜᱮᱭᱟ ᱥᱮ